ᱤᱧ ᱤᱯᱤᱞᱟᱜ ᱵᱟᱨᱮᱛᱮ ᱟᱹᱰᱤ ᱜᱟᱱ ᱜᱮ ᱠᱟᱹᱦᱱᱤᱧ ᱵᱟᱰᱟᱭᱟ ᱡᱚᱠᱷᱚᱱ ᱦᱩᱰᱤᱧ ᱞᱮ ᱛᱟᱦᱮᱸ ᱠᱟᱱᱟ ᱛᱚᱠᱷᱚᱱ ᱜᱚᱲᱚᱢ ᱵᱩᱲᱦᱤ ᱛᱟᱠᱚ ᱜᱚᱞᱯᱚ ᱠᱚ ᱞᱟᱹᱭ ᱟᱞᱮ ᱛᱟᱦᱮᱸᱜᱼᱟ ᱢᱤᱫ ᱛᱷᱟᱹᱨᱤ ᱥᱩᱯᱟᱹᱨᱤ ᱯᱮ ᱞᱮᱠᱷᱟ ᱪᱟᱵᱟ ᱫᱟᱲᱮᱭᱟᱜᱼᱟ ᱥᱮ ᱡᱚᱠᱷᱚᱱ ᱥᱮᱨᱢᱟ ᱥᱮᱜ ᱞᱮ ᱠᱚᱭᱚᱜ ᱛᱟᱦᱮᱸᱜᱼᱟ ᱵᱟᱦᱟ ᱵᱟᱜᱟᱱ ᱞᱮᱠᱟ ᱟᱹᱰᱤ ᱪᱮᱨᱦᱟ ᱠᱚ ᱥᱟᱡᱟᱣ ᱠᱚᱜ ᱛᱟᱦᱮᱸᱜᱼᱟ ᱫᱷᱩᱢᱠᱮᱛᱩ ᱛᱤᱨ ᱪᱤᱱᱦᱟᱹ ᱵᱩᱲᱦᱤ ᱯᱟᱨᱠᱚᱢ ᱟᱨᱮᱞᱟ ᱡᱚᱠᱷᱚᱱ ᱦᱮᱸ ᱦᱩᱰᱤᱧ ᱤᱧ ᱛᱟᱦᱮᱸ ᱠᱟᱱᱟ ᱛᱚᱠᱷᱚᱱ ᱦᱚᱸ ᱜᱚᱞᱯᱚ ᱯᱩᱛᱷᱤ ᱨᱮ ᱤᱯᱤᱞᱟᱜ ᱵᱟᱨᱮ ᱛᱮᱜᱮᱧ ᱯᱟᱲᱦᱟᱣ ᱞᱮᱜ ᱛᱟᱦᱮᱸᱜᱼᱟ ᱛᱚ ᱚᱱᱟ ᱠᱷᱟᱹᱛᱤᱨ ᱛᱮ ᱤᱧ ᱫᱚ ᱤᱯᱤᱞ ᱫᱚᱢᱮᱜᱤᱧ ᱠᱩᱥᱤ ᱟᱠᱚᱣᱟ ᱥᱮ ᱤᱯᱤᱞᱟᱜ ᱵᱟᱨᱮ ᱛᱮᱦᱚᱧ ᱵᱟᱰᱟᱭ ᱜᱮᱭᱟ